ᱱᱚᱣᱟ ᱥᱤᱧᱚᱛ ᱨᱮ ᱱᱤᱛᱳᱜ ᱫᱚ ᱢᱚᱱᱛᱨᱤ ᱥᱟᱥᱚᱱ ᱪᱟᱞᱟᱜ ᱠᱟᱱᱟ ᱢᱤᱫ ᱚᱠᱛᱚ ᱛᱟᱦᱮᱸ ᱠᱟᱱᱟ ᱱᱚᱣᱟ ᱥᱤᱧᱚᱛ ᱨᱮᱜᱮ ᱨᱟᱡᱽ ᱨᱟᱯᱟᱡᱽ ᱠᱚᱣᱟᱜ ᱦᱩᱠᱩᱢᱛᱮ ᱫᱤᱥᱚᱢ ᱪᱟᱞᱟᱜ ᱠᱟᱱ ᱛᱟᱦᱮᱸᱜ ᱱᱚᱣᱟ ᱩᱲᱤᱥᱥᱟ ᱫᱚ ᱵᱟᱝᱼᱟ ᱵᱷᱚᱸᱡᱽ ᱫᱤᱥᱚᱢ ᱨᱮᱫᱚ ᱵᱷᱚᱸᱡᱽ ᱨᱟᱡᱟᱠᱤᱱ ᱛᱟᱦᱮᱸ ᱞᱮᱱᱟ ᱟᱨ ᱟᱹᱠᱤᱱ ᱡᱟᱦᱟᱸ ᱞᱮᱠᱟ ᱯᱚᱨᱡᱟ ᱠᱚ ᱠᱩᱥᱤ ᱦᱚᱪᱚ ᱞᱮᱠᱟᱠᱤᱱ ᱠᱟᱛᱷᱟᱭᱮᱫ ᱛᱟᱦᱮᱸᱫ ᱯᱚᱨᱡᱟ ᱠᱚ ᱠᱩᱥᱤ ᱦᱚᱪᱚ ᱞᱮᱠᱟᱠᱤᱱ ᱠᱩᱥᱤ ᱨᱮᱠᱤᱱ ᱫᱚᱦᱚ ᱠᱚᱣᱟ ᱚᱱᱠᱟ ᱠᱤᱱ ᱠᱟᱛᱷᱟᱭᱮᱫ ᱛᱟᱦᱮᱸᱫ ᱟᱨ ᱚᱱᱟ ᱵᱷᱚᱸᱡᱽ ᱫᱤᱥᱚᱢ ᱨᱮᱫᱚ ᱵᱷᱚᱸᱡᱽ ᱨᱟᱡᱟ ᱢᱮᱱ ᱞᱮᱠᱷᱟᱱ ᱫᱚ ᱵᱷᱚᱸᱡᱽ ᱨᱟᱡᱟ ᱢᱮᱱ ᱞᱮᱠᱷᱟᱱ ᱫᱚ ᱟᱹᱰᱤ ᱠᱚ ᱠᱷᱟᱹᱛᱤᱨ ᱟᱹᱠᱤᱱ ᱠᱟᱱ ᱛᱟᱦᱮᱸᱜ

ᱟᱹᱠᱤᱱ ᱦᱚᱸ ᱟᱹᱠᱤᱱ ᱨᱮᱱ ᱦᱚᱯᱚᱱ ᱟᱨ ᱵᱟᱝᱢᱟ ᱯᱚᱨᱡᱟ ᱠᱚ ᱟᱹᱰᱤᱠᱤᱱ ᱫᱩᱞᱟᱹᱲ ᱞᱮᱫ ᱠᱚ ᱛᱟᱦᱮᱸᱫ ᱠᱟᱱᱟ ᱢᱮᱱᱠᱷᱟᱱ ᱨᱟᱡᱟ ᱟᱨ ᱯᱚᱨᱡᱟ ᱡᱚᱛᱚ ᱴᱷᱮᱱ ᱡᱚᱛᱚ ᱞᱮᱠᱟᱱ ᱫᱩᱞᱟᱹᱲ ᱛᱟᱦᱮᱞᱮᱱᱟ ᱫᱤᱥᱚᱢ ᱵᱮᱥᱛᱮ ᱪᱟᱞᱟᱜᱼᱟ ᱢᱮᱱᱛᱮ ᱟᱹᱠᱤᱱ ᱠᱤᱱ ᱩᱭᱦᱟᱹᱨ ᱴᱷᱤᱠᱟᱹᱞᱮᱫᱟ